ᱤᱧ ᱠᱟᱹᱴᱤᱡ ᱠᱷᱚᱡ ᱜᱮ ᱡᱟᱦᱟᱸ ᱫᱚ ᱯᱨᱟᱭᱢᱟᱨᱤ ᱠᱷᱚᱡ ᱯᱟᱲᱦᱟᱜ ᱚᱠᱛᱮ ᱥᱚᱢᱚᱭ ᱠᱷᱚᱡ ᱜᱮ ᱤᱧ ᱱᱚᱣᱟ ᱪᱷᱚᱲᱟ ᱥᱮ ᱯᱚᱫᱫᱚ ᱠᱚᱵᱤᱛᱟ ᱯᱟᱲᱦᱟᱣ ᱥᱮ ᱜᱚᱞᱯᱚ ᱯᱟᱲᱦᱟᱣ ᱟᱹᱰᱤ ᱤᱱᱴᱟᱨᱮᱥᱴ ᱛᱟᱦᱮᱸ ᱠᱟᱱ ᱛᱤᱧᱟᱹ ᱥᱮ ᱟᱹᱰᱤ ᱟᱸᱴᱤᱧ ᱯᱟᱲᱦᱟᱜ ᱠᱟᱱ ᱛᱟᱦᱮᱱᱟ ᱛᱳ ᱯᱨᱟᱭᱢᱟᱨᱤ ᱠᱷᱚᱡ ᱦᱟᱭ ᱤᱥᱠᱩᱞ ᱞᱮᱵᱮᱞ ᱡᱚᱠᱷᱚᱱᱤᱧ ᱪᱟᱞᱟᱣᱮᱱᱟ ᱥᱮ ᱩᱪᱪᱚ ᱢᱟᱫᱽᱫᱷᱚᱢᱤᱠ ᱩᱱ ᱠᱷᱚᱡ ᱦᱚᱸ ᱟᱹᱰᱤ ᱢᱚᱡᱽ ᱟᱨᱠᱤ ᱜᱚᱞᱯᱚ ᱪᱮᱛᱟᱱ ᱛᱮ ᱥᱮ ᱯᱚᱫᱫᱚ ᱠᱚᱵᱚᱤᱛᱟ ᱪᱮᱛᱟᱱ ᱛᱮ ᱟᱹᱰᱤ ᱟᱹᱰᱤ ᱟᱜᱽᱨᱚᱦᱚ ᱛᱟᱦᱮᱸ ᱠᱟᱱ ᱛᱤᱧᱟᱹ ᱥᱮ ᱟᱹᱰᱤ ᱟᱸᱴᱤᱧ ᱯᱟᱲᱦᱟᱜ ᱠᱟᱱ ᱛᱟᱦᱮᱱᱟ ᱥᱮ ᱚᱱᱟ ᱠᱚ ᱟᱹᱰᱤ ᱟᱸᱴᱤᱧ ᱠᱩᱥᱤᱭᱟᱜ ᱠᱟᱱ ᱛᱟᱦᱮᱱᱟ ᱚᱱᱠᱟ ᱞᱮᱠᱟᱛᱮ ᱤᱧ ᱢᱟᱱᱮ ᱦᱟᱭ ᱤᱥᱠᱩᱞ ᱨᱮ ᱯᱟᱲᱦᱟᱣ ᱚᱠᱛᱮ ᱠᱷᱚᱱᱜᱮ ᱤᱧᱛᱮ ᱚᱱᱟ ᱠᱚᱵᱤᱛᱟᱧ ᱚᱞᱮᱫ ᱠᱟᱱ ᱛᱟᱦᱮᱱᱟ ᱥᱮ ᱜᱚᱞᱯᱚ ᱠᱚᱧ ᱚᱞ ᱵᱟᱲᱟᱭᱮᱫ ᱠᱟᱱ ᱛᱟᱦᱮᱱᱟ ᱟᱨ ᱤᱥᱠᱩᱞ ᱨᱮ ᱡᱚᱠᱷᱚᱱ ᱢᱮᱜᱟᱡᱤᱱ ᱠᱚ ᱛᱮᱭᱟᱨᱟ ᱩᱱ ᱥᱚᱢᱚᱭ ᱤᱧ ᱚᱱᱟᱧ ᱮᱢᱟᱜ ᱠᱚ ᱛᱟᱦᱮᱱᱟ ᱥᱮ ᱤᱧᱟᱹᱜ ᱚᱱᱟ ᱠᱚᱵᱤᱛᱟ ᱟᱨ ᱜᱚᱞᱯᱚ ᱢᱮᱜᱟᱡᱤᱱ ᱨᱮᱠᱚ ᱪᱷᱟᱯᱟ ᱞᱮᱫᱟ ᱥᱮᱠᱚ ᱡᱚᱛᱚ ᱜᱤᱫᱽᱨᱟᱹ ᱴᱷᱮᱡ ᱚᱱᱟ ᱪᱟᱞᱟᱣ ᱞᱮᱱᱟ ᱡᱚᱛᱚ ᱜᱟᱨᱡᱮᱱ ᱴᱷᱮᱡ ᱧᱮᱞ ᱞᱮᱫᱟ ᱠᱚ ᱵᱟᱝ ᱥᱟᱹᱨᱤᱜᱮ ᱟᱹᱰᱤ ᱱᱟᱯᱟᱭᱮ ᱚᱞ ᱟᱠᱟᱫᱟ ᱛᱳ ᱟᱨᱚ ᱚᱱᱟ ᱠᱚ ᱯᱟᱲᱦᱟᱣ ᱠᱟᱛᱮᱫ ᱚᱱᱟ ᱯᱟᱲᱦᱟᱣ ᱠᱟᱛᱮᱫ ᱚᱱᱟ ᱜᱚᱞᱯᱚ ᱟᱨ ᱠᱚᱵᱤᱛᱟ ᱯᱟᱲᱦᱟᱣ ᱠᱟᱛᱮᱫ ᱡᱚᱛᱚ ᱦᱚᱲᱜᱮ ᱩᱱ ᱥᱚᱢᱚᱭ ᱟᱹᱰᱤ ᱟᱸᱴ ᱠᱚ ᱠᱩᱥᱤᱭᱟᱠᱟᱜ ᱛᱟᱦᱮᱱᱟ ᱛᱚ ᱱᱤᱭᱟᱹᱜᱮ ᱤᱧ ᱥᱮᱡ ᱠᱷᱚᱱᱫᱚ